ᱟᱞᱮ ᱚᱲᱟᱜ ᱠᱷᱚᱱ ᱵᱮᱲᱟ ᱨᱟᱠᱟᱵ ᱯᱟᱥᱴᱟ ᱨᱮ ᱱᱟᱯᱟᱭ ᱚᱠᱚᱡ ᱟᱹᱰᱤ ᱢᱟᱨᱟᱝ ᱵᱟᱹᱭᱦᱟᱹᱲ ᱢᱮᱱᱟᱜ ᱛᱟᱞᱮᱭᱟ ᱟᱨ ᱚᱲᱟᱜ ᱠᱷᱚᱱᱟᱜ ᱵᱮᱲᱟ ᱦᱟᱹᱥᱩᱨ ᱯᱟᱥᱴᱟ ᱨᱮ ᱢᱤᱫᱴᱟᱝ ᱟᱹᱰᱤ ᱡᱤᱭᱟᱹᱲ ᱡᱷᱟᱨᱱᱟ ᱢᱮᱱᱟᱜᱼᱟ ᱚᱱᱟ ᱡᱷᱟᱨᱱᱟ ᱫᱟᱜ

ᱱᱟᱯᱟᱭ ᱱᱟᱯᱟᱭ ᱟᱹᱰᱤ ᱞᱮᱠᱟᱱ ᱫᱟᱨᱮ ᱠᱚ ᱢᱮᱱᱟᱜᱼᱟ ᱟᱨ ᱚᱱᱟ ᱫᱟᱨᱮ ᱥᱟᱠᱟᱢ ᱠᱚ ᱧᱩᱨᱩᱜᱼᱟ ᱟᱨ ᱥᱮᱭᱟᱜᱼᱟ ᱚᱱᱟ ᱠᱚ ᱡᱚᱛᱚ ᱠᱷᱚᱛ ᱵᱮᱱᱟᱜᱼᱟ ᱟᱨ ᱚᱱᱟ ᱠᱷᱚᱛ ᱫᱟᱜ ᱫᱚ ᱚᱱᱟ ᱡᱷᱟᱨᱱᱟ ᱫᱟᱜ ᱫᱚ ᱥᱤᱫᱟᱹ ᱟᱞᱮᱭᱟᱜ ᱵᱟᱹᱭᱦᱟᱹᱲ ᱨᱮᱜᱮ ᱧᱩᱨᱦᱩᱜᱼᱟ ᱚᱱᱟᱛᱮ ᱚᱱᱟ ᱵᱟᱹᱭᱦᱟᱹᱲ ᱫᱚ ᱟᱹᱰᱤ ᱱᱟᱯᱟᱭᱤᱧ ᱠᱩᱥᱤᱭᱟᱜᱼᱟ